ᱦᱮᱞᱳ ᱦᱮᱸ ᱡᱚᱦᱟᱨᱜᱮ ᱜᱮ ᱤᱧᱫᱚ ᱵᱟᱸᱠᱩᱲᱟ ᱠᱷᱚᱱᱤᱧ ᱢᱮᱱ ᱮᱫᱟ ᱛᱳ ᱱᱤᱭᱟᱹᱫᱚ ᱩᱛᱛᱚᱨ ᱫᱤᱱᱟᱡᱽᱯᱩᱨ ᱠᱟᱱᱟ ᱟᱪᱪᱷᱟ ᱟᱪᱪᱷᱟ ᱛᱳ ᱤᱧᱫᱚ ᱱᱚᱸᱰᱮ ᱵᱟᱰᱟᱭ ᱥᱟᱱᱟᱭᱮᱫᱤᱧᱟ ᱟᱢᱫᱚ ᱢᱤᱫᱴᱮᱱ ᱠᱟᱹᱢᱤᱭᱟᱹ ᱵᱚᱞᱛᱮ ᱚᱱᱟ ᱫᱟᱠᱟ ᱩᱛᱩᱢ ᱵᱟᱰᱟᱭᱟ ᱵᱮᱥ ᱟᱸᱡᱚᱢ ᱠᱟᱫᱟᱹᱧ ᱛᱳ ᱚᱱᱟ ᱤᱫᱤ ᱠᱟᱛᱮᱫ ᱜᱮ ᱛᱷᱚᱲᱟᱧ ᱜᱟᱞᱢᱟᱨᱟᱣ ᱠᱮᱭᱟ ᱟᱢ ᱥᱟᱶ ᱜᱟᱞᱢᱟᱨᱟᱣ ᱫᱚ ᱦᱩᱭᱩᱜ ᱠᱟᱱᱟ ᱟᱯᱮ ᱚᱸᱰᱮ ᱩᱛᱛᱚᱨ ᱫᱤᱱᱟᱡᱽᱯᱩᱨ ᱡᱮᱞᱟ ᱨᱮᱱᱟᱜ ᱦᱟᱸᱜ ᱪᱮᱫ ᱪᱮᱫ ᱠᱚ ᱪᱟᱥ ᱠᱚ ᱦᱩᱭᱩᱜᱼᱟ ᱦᱩᱲᱩ ᱠᱚ ᱦᱩᱲᱩ ᱢᱟ ᱦᱩᱭᱩᱜ ᱜᱮ ᱟᱪᱪᱷᱟ ᱟᱪᱪᱷᱟ ᱦᱮᱸ ᱟᱪᱪᱷᱟ ᱟᱪᱪᱷᱟ ᱟᱪᱪᱷᱟ ᱟᱪᱪᱷᱟ ᱦᱮᱸ ᱟᱪᱪᱷᱟ ᱟᱪᱪᱷᱟ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱟᱪᱪᱷᱟ ᱚᱻ ᱟᱨ ᱦᱮᱸ ᱟᱨ ᱛᱟᱦᱚᱞᱮ ᱡᱤᱞ ᱠᱚᱫᱚ ᱪᱮᱫ ᱡᱤᱞ ᱠᱚᱠᱚ ᱚᱱᱛᱮ ᱫᱚ ᱰᱷᱮᱨ ᱠᱚ ᱡᱚᱢ ᱵᱟᱲᱟᱭᱟ ᱡᱤᱞ ᱠᱚ ᱟᱪᱪᱷᱟ ᱟᱪᱪᱷᱟ ᱦᱮᱸ ᱦᱮᱸ ᱦᱮᱸ ᱟᱪᱪᱷᱟ ᱟᱪᱪᱷᱟ ᱟᱪᱪᱷᱟ ᱟᱪᱪᱷᱟ ᱛᱮᱦᱤᱧᱟᱜ ᱦᱮᱸ ᱦᱮᱸ ᱟᱫᱚ ᱚᱱᱛᱮ ᱢᱟ ᱚᱱᱟ ᱦᱩᱲᱩ ᱯᱟᱥᱟ ᱦᱩᱲᱩ ᱪᱟᱥ ᱠᱚ ᱛᱮ ᱚᱱᱟ ᱡᱚᱱᱰᱨᱟ ᱠᱚᱦᱚᱸ ᱪᱟᱥ ᱦᱩᱭᱩᱜ ᱠᱟᱱ ᱜᱮᱭᱟ ᱵᱚᱞᱮ ᱟᱨ ᱜᱩᱦᱩᱢ ᱟᱨ ᱚᱱᱮ ᱠᱤᱥᱟᱹᱨᱤ ᱠᱚ ᱢᱟᱥᱨᱤ ᱠᱚ ᱚᱱᱟ ᱠᱚᱫᱚ ᱟᱪᱪᱷᱟ ᱟᱪᱪᱷᱟ ᱟᱪᱪᱷᱟ ᱟᱪᱪᱷᱟ ᱦᱮᱸ ᱦᱮᱸ ᱟᱪᱪᱷᱟ ᱟᱪᱪᱷᱟ ᱟᱨ ᱡᱚᱱᱰᱨᱟ ᱫᱚ ᱛᱟᱦᱚᱞᱮ ᱚᱠᱟ ᱞᱮᱠᱟ ᱠᱟᱛᱮᱫ ᱯᱮ ᱡᱚᱢ ᱮᱫᱟ ᱚᱱᱟ ᱠᱷᱟᱹᱞᱤ ᱪᱷᱟᱹᱛᱩ ᱠᱟᱛᱮᱫ ᱥᱮ ᱪᱮᱫ ᱞᱮᱠᱟ ᱠᱟᱛᱮᱫ ᱦᱮᱸ ᱟᱪᱪᱷᱟ ᱟᱪᱪᱷᱟ ᱦᱮᱸ ᱦᱮᱸ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱚ ᱚᱱᱟᱜᱮ ᱵᱚᱞᱮ ᱵᱟᱲᱟᱭ ᱥᱟᱱᱟᱭᱮᱫᱤᱧ ᱠᱟᱱ ᱛᱟᱦᱮᱱᱟ ᱟᱫᱚᱧ ᱚᱱᱠᱟᱭᱮᱫᱟ ᱦᱟᱯᱳᱭ ᱵᱟᱰᱟᱭ ᱦᱟᱛᱟᱣ ᱠᱟᱜ ᱜᱮᱥᱮ ᱛᱷᱚᱲᱟᱜᱟᱱ ᱟᱫᱚ ᱦᱮᱸ ᱟᱭᱢᱟᱧ ᱜᱟᱞᱢᱟᱨᱟᱣ ᱠᱮᱫᱟ ᱟᱹᱰᱤ ᱟᱭᱢᱟ ᱥᱟᱨᱦᱟᱣ ᱟᱨᱦᱚᱸ ᱦᱟᱸᱜ ᱵᱟᱲᱟᱭ ᱥᱟᱱᱟᱭᱤᱧ ᱠᱷᱟᱜ ᱟᱨᱦᱚᱸ ᱦᱟᱸᱜ ᱤᱧ ᱯᱷᱳᱱᱟ ᱢᱟ ᱤᱱᱠᱟᱹ ᱜᱮ ᱛᱟᱦᱚᱞᱮ ᱛᱮᱦᱤᱧᱫᱚ ᱡᱚᱦᱟᱨᱜᱮ ᱦᱮᱸ ᱡᱚᱦᱟᱨᱜᱮ ᱢᱟ ᱦᱳᱭ ᱦᱳᱭ ᱱᱤᱭᱟᱹ ᱱᱟᱢᱵᱟᱨ ᱜᱮᱦᱟᱸᱜ ᱤᱧ ᱧᱟᱢ ᱢᱮᱭᱟ ᱦᱟᱸᱜ ᱯᱷᱳᱱ ᱟᱹᱧ ᱦᱟᱸᱜ ᱴᱷᱤᱠ ᱜᱮᱭᱟ ᱦᱮᱸ ᱢᱟ ᱡᱚᱦᱟᱨ